ᱦᱮᱸ ᱱᱚᱝᱠᱟ ᱧᱮᱞᱚᱜ ᱠᱟᱱᱟ ᱡᱮ ᱟᱹᱛᱩ ᱴᱚᱴᱷᱟ ᱠᱚᱨᱮ ᱟᱵᱚᱜᱮ ᱩᱱᱠᱩ ᱢᱟᱨᱮ ᱵᱩᱱᱩᱥᱛᱤ ᱦᱚᱲ ᱠᱟᱱᱟ ᱵᱚᱱ ᱡᱟᱦᱟᱸ ᱡᱮ ᱟᱹᱛᱩ ᱵᱚᱱ ᱵᱟᱹᱭᱥᱟᱹᱣ ᱟᱠᱟᱫᱼᱟ ᱜᱚᱨᱟᱢ ᱫᱷᱚᱨᱚᱢ ᱢᱟᱱᱟᱣ ᱵᱟᱛᱟᱣ ᱠᱟᱛᱮᱫ ᱟᱵᱚ ᱟᱹᱫᱤᱢ ᱜᱮ ᱱᱚᱣᱟ ᱟᱹᱛᱩ ᱫᱚᱵᱚᱱ ᱛᱚᱞ ᱟᱠᱟᱫ ᱟᱵᱚᱱ ᱫᱟᱜᱼᱫᱟᱨᱦᱟ ᱟᱦᱟᱨᱼᱯᱩᱠᱷᱨᱤ ᱠᱩᱧ ᱡᱚᱛᱚᱣᱟᱜ ᱟᱵᱚᱣᱟᱜ ᱡᱟᱭᱜᱟ ᱨᱮᱜᱮ ᱵᱮᱱᱟᱣ ᱟᱠᱟᱱᱟ ᱛᱚᱵᱮ ᱯᱚᱨ ᱯᱚᱛᱮ ᱦᱟᱱᱛᱮᱼᱱᱷᱟᱛᱮ ᱠᱷᱚᱱ ᱪᱷᱟᱹᱛᱤᱠ ᱠᱚ ᱦᱮᱡ ᱠᱟᱛᱮᱫ ᱟᱨ ᱟᱫᱚ ᱟᱫᱚᱢ ᱡᱟᱜᱨᱟ ᱨᱮᱢᱟ ᱱᱚᱝᱠᱟ ᱦᱚᱸ ᱧᱮᱞ ᱟᱠᱟᱱᱟ ᱡᱮ ᱟᱠᱚ ᱫᱚ ᱥᱮᱬᱟ ᱡᱟᱹᱛᱤ ᱠᱚ ᱞᱟᱹᱭᱜᱼᱟ ᱢᱮᱱ ᱠᱟᱛᱮᱫ ᱠᱩᱧ ᱫᱟᱜ ᱨᱮ ᱡᱚᱠᱷᱚᱱ ᱵᱟᱹᱞᱴᱤ ᱵᱚᱱ ᱟᱲᱜᱚ ᱠᱟᱜᱼᱟ ᱥᱮ ᱡᱚᱠᱷᱚᱱ ᱟᱡᱮ ᱟᱲᱜᱚ ᱠᱟᱜᱼᱟ ᱤᱱᱟᱹ ᱠᱷᱟᱱ ᱚᱸᱰᱮ ᱫᱚ ᱱᱟᱦᱟᱜᱮ ᱢᱮᱱᱟ ᱪᱷᱩᱵᱤᱼᱪᱷᱩᱵᱤ ᱦᱟᱯᱮ ᱤᱧ ᱢᱟᱲᱟᱝ ᱤᱧ ᱨᱟᱠᱟᱵ ᱞᱮᱜᱮ ᱛᱚᱵᱮ ᱟᱱᱟᱜ ᱟᱢ ᱫᱚ ᱵᱟᱹᱞᱴᱤ ᱫᱚᱢ ᱟᱲᱜᱚᱭᱟ ᱛᱚᱵᱮ ᱱᱚᱣᱟ ᱡᱤᱱᱤᱥ ᱠᱚᱫᱚ ᱮᱠᱟᱞ ᱱᱚᱣᱟ ᱫᱚ ᱟᱹᱰᱤ ᱵᱟᱝ ᱴᱷᱤᱠᱟᱹ ᱵᱩᱫᱷᱤ ᱠᱟᱱ ᱛᱟᱠᱚᱣᱟ ᱤᱧᱟᱹᱜ ᱡᱟᱭᱜᱟ ᱨᱮ ᱠᱩᱧ ᱤᱧᱤᱧ ᱵᱮᱱᱟᱣ ᱟᱠᱟᱫᱼᱟ ᱟᱞᱮ ᱵᱮᱱᱟᱣ ᱟᱠᱟᱫᱼᱟ ᱟᱨ ᱟᱢ ᱱᱚᱰᱮ ᱦᱮᱡ ᱠᱟᱛᱮᱫ ᱨᱟᱡᱽ ᱮᱢ ᱪᱟᱞᱟᱣᱟ ᱚᱱᱠᱟᱢᱟ ᱥᱚᱢᱵᱷᱚᱵ ᱱᱚᱣᱟ ᱵᱟᱝ ᱦᱚᱣᱟ ᱫᱚᱨᱠᱟᱨ ᱠᱟᱱᱟ ᱟᱨ ᱚᱱᱟ ᱤᱫᱤ ᱠᱟᱛᱮᱫ ᱱᱚᱣᱟ ᱫᱚ ᱠᱚᱴᱷᱤᱱ ᱫᱚ ᱢᱟᱟᱝ ᱥᱮᱫ ᱫᱚ ᱟᱨᱚ ᱠᱚᱴᱷᱤ ᱜᱮ ᱛᱟᱦᱮᱸ ᱠᱟᱱᱟ ᱛᱚᱵᱮ ᱱᱤᱛᱚᱜ ᱥᱚᱢᱚᱭ ᱨᱮᱫᱚ ᱡᱟᱠ ᱚᱱᱟ ᱠᱚᱦᱚᱸ ᱠᱟᱹᱡ ᱵᱟᱹᱭᱼᱵᱟᱹᱭᱛᱮ ᱨᱟᱥᱛᱟ ᱨᱮ ᱠᱚ ᱦᱮᱡ ᱤᱫᱤᱭ ᱟᱠᱟᱱᱟ ᱟᱨ ᱡᱟᱦᱟᱸ ᱛᱚᱠ ᱱᱤᱛᱚᱜ ᱫᱟᱜ ᱨᱮᱱᱟᱜ ᱥᱚᱢᱚᱥᱟ ᱠᱚ ᱠᱟᱱᱟ ᱱᱤᱛᱚᱜ ᱱᱚᱜᱼᱚᱭ ᱥᱤᱛᱩᱝ ᱫᱤᱱᱢᱟ ᱟᱹᱰᱤᱜᱮ ᱢᱩᱥᱠᱤᱞᱟ ᱛᱚᱵᱮ ᱟᱵᱚᱫᱚ ᱱᱤᱡᱮᱨ ᱟᱹᱛᱩ ᱴᱚᱴᱷᱟᱨᱮ ᱡᱟᱦᱟᱸ ᱱᱤᱡᱮᱨᱟᱜ ᱡᱟᱭᱜᱟ ᱨᱮ ᱟᱨ ᱡᱟᱦᱟᱸ ᱠᱚ ᱟᱵᱚ ᱱᱤᱡᱮ ᱛᱮᱵᱚᱱ ᱠᱟᱨᱫᱷᱟᱹᱱᱤ ᱠᱟᱛᱮᱫ ᱵᱚᱱ ᱵᱮᱱᱟᱣ ᱟᱠᱟᱫᱼᱟ ᱱᱚᱣᱟ ᱨᱮᱫᱚ ᱱᱚᱝᱠᱟᱱ ᱡᱟᱹᱨᱤ ᱠᱚᱫᱚ ᱵᱟᱵᱚᱱ ᱪᱟᱞᱟᱣ ᱦᱚᱪᱚ ᱟᱠᱚᱣᱟ ᱟᱨ ᱱᱚᱣᱟ ᱠᱚᱨᱮ ᱥᱮᱱᱛᱮ ᱟᱵᱚ ᱥᱚᱱᱛᱚᱨᱚᱜ ᱦᱩᱭᱩᱜᱼᱟ ᱮᱠ ᱡᱩᱴᱩᱜ ᱦᱩᱭᱩᱜᱼᱟ ᱟᱹᱛᱩ ᱴᱚᱴᱷᱟ ᱨᱮ ᱡᱟᱛᱮ ᱩᱱᱠᱩ ᱠᱚᱵᱚᱱ ᱫᱚᱢᱚᱱ ᱫᱟᱲᱮᱭᱟᱠᱚ ᱢᱟ ᱟᱢᱟᱜ ᱡᱟᱭᱜᱟ ᱨᱮ ᱦᱮᱡ ᱠᱟᱛᱮᱫ ᱟᱨ ᱟᱡ ᱮ ᱫᱮᱡᱚᱜᱼᱟ ᱱᱚᱝᱠᱟ ᱫᱚ ᱪᱮᱫ ᱮᱱᱠᱷᱟᱱ ᱱᱚᱣᱟ ᱠᱚ ᱫᱟᱨᱟᱢ ᱞᱟᱹᱜᱤᱫ ᱥᱮᱱᱛᱮᱫᱚ ᱟᱵᱚ ᱟᱹᱛᱳᱨᱮ ᱮᱠ ᱡᱩᱴ ᱠᱟᱛᱮᱫ ᱛᱟᱦᱮᱱ ᱦᱩᱭᱩᱜᱼᱟ ᱱᱚᱣᱟ ᱡᱟᱹᱨᱤ ᱠᱚᱫᱚ ᱵᱟᱵᱚᱱ ᱪᱟᱞᱟᱣ ᱦᱚᱪᱚᱣᱟᱜᱼᱟ